ᱵᱞᱟᱥᱟᱨ ᱱᱤᱭᱟᱹ ᱞᱟᱦᱟ ᱟᱹᱰᱤ ᱟᱹᱰᱤᱫᱤᱱ ᱟᱭᱢᱟᱫᱤᱱ ᱞᱟᱦᱟᱜᱮ ᱢᱤᱫᱴᱮᱡ ᱞᱟᱡᱟᱨᱤᱧ ᱠᱤᱨᱤᱧ ᱞᱮᱫᱟ ᱟᱫᱚ ᱟᱭᱢᱟ ᱫᱷᱟᱣᱤᱧ ᱵᱮᱵᱚᱦᱟᱨ ᱠᱮᱫᱟ ᱦᱚᱨᱚᱜᱵᱟᱲᱟ ᱞᱮᱫᱟᱹᱧ ᱟᱹᱰᱤᱜᱟᱱ ᱢᱚᱡᱽᱫᱚ ᱵᱟᱝ ᱟᱹᱭᱠᱟᱹᱣ ᱞᱮᱱᱟ ᱪᱮᱫᱟᱜ ᱥᱮ ᱚᱱᱟᱫᱚ ᱦᱟᱢᱟᱞᱦᱚᱸ ᱦᱟᱞᱢᱟᱞ ᱜᱮᱭᱟ ᱟᱨ ᱵᱮᱥᱤᱫᱤᱱ ᱢᱟᱱᱮ ᱵᱮᱥᱤᱫᱤᱱ ᱦᱚᱨᱚᱜ ᱯᱚᱨ ᱚᱱᱟᱫᱚ ᱚᱱᱟ ᱥᱩᱛᱞᱤ ᱵᱚᱥᱛᱟ ᱵᱚᱥᱛᱟ ᱞᱮᱠᱟ ᱢᱟᱱᱮ ᱡᱮᱢᱚᱱ ᱢᱤᱫᱴᱮᱡᱜᱮ ᱵᱚᱥᱛᱟ ᱡᱟᱹᱥᱛᱤᱫᱤᱱ ᱵᱮᱵᱚᱦᱟᱨ ᱞᱮᱠᱷᱟᱡ ᱢᱟᱱᱮ ᱥᱩᱛᱟᱹᱢᱠᱚ ᱛᱩᱫ ᱪᱟᱞᱟᱜ ᱚᱝᱠᱟ ᱥᱩᱛᱟᱹᱢᱠᱚ ᱛᱩᱫᱩᱜ ᱠᱟᱱᱟ ᱥᱮ ᱵᱟᱴᱟᱱᱠᱚ ᱦᱚᱸ ᱨᱟᱲᱟᱜ ᱠᱟᱱᱟ ᱟᱨ ᱦᱟᱢᱟᱞᱦᱚᱸ ᱟᱹᱰᱤᱜᱮ ᱦᱟᱞᱟᱢ ᱜᱮᱭᱟ ᱟᱨ ᱜᱚᱨᱚᱢᱫᱤᱱ ᱫᱚ ᱱᱚᱜᱼᱚᱭ ᱦᱚᱨᱚᱠᱟ ᱟᱨ ᱵᱟᱹᱲᱛᱤᱜᱮ ᱩᱫᱽᱜᱟᱹᱨ ᱟᱹᱭᱠᱟᱹᱜᱼᱟ ᱛᱟᱨ ᱢᱚᱫᱽᱫᱷᱮᱨᱮ ᱚᱱᱟᱫᱚ ᱟᱵᱚ ᱦᱚᱲ ᱦᱚᱯᱚᱱ ᱴᱷᱮᱱᱫᱚ ᱟᱹᱰᱤᱜᱮ ᱠᱚᱢ ᱡᱟᱪᱟᱜᱼᱟ ᱪᱮᱫᱟᱜ ᱥᱮ ᱚᱱᱟᱫᱚ ᱵᱤᱫᱮᱥ ᱨᱮᱱᱟᱜ ᱢᱤᱫᱴᱮᱱ ᱠᱳᱢᱯᱟᱱᱤ ᱠᱟᱱᱟ ᱚᱱᱟ ᱠᱚᱫᱚ ᱵᱤᱫᱮᱥᱤ ᱥᱟᱫᱟ ᱪᱟᱢᱲᱟ ᱦᱚᱲ ᱵᱟᱹᱲᱛᱤᱠᱚ ᱦᱚᱨᱚᱜᱟ ᱟᱨ ᱟᱵᱚᱣᱟᱜ ᱦᱚᱲᱢᱚ ᱨᱮᱫᱚ ᱤᱱᱟᱹᱜ ᱜᱟᱱ ᱢᱟᱱᱮ ᱚᱱᱟ ᱠᱚᱫᱚ ᱟᱹᱰᱤ ᱟᱹᱰᱤ ᱫᱟᱢ ᱜᱮᱭᱟ ᱟᱹᱠᱷᱤᱨᱛᱮ ᱦᱚᱸ ᱚᱱᱠᱟ ᱤᱱᱟᱹᱜ ᱫᱟᱢᱛᱮ ᱪᱟᱹᱨᱼᱯᱟᱪ ᱦᱟᱡᱟᱨ ᱴᱟᱠᱟᱛᱮ ᱱᱤᱭᱟᱹ ᱠᱚᱨᱮᱢ ᱠᱤᱨᱤᱧ ᱞᱮᱠᱷᱟᱡ ᱯᱮᱱᱴᱼᱥᱟᱨᱴᱠᱚ ᱡᱚᱛᱚ ᱦᱩᱭ ᱩᱛᱟᱹᱨᱚᱜᱼᱟ ᱵᱟᱨᱼᱯᱮ ᱫᱷᱟᱣ ᱞᱟᱹᱜᱤᱫ ᱯᱮᱭᱟ ᱯᱩᱱᱭᱟ ᱥᱮᱴᱮᱢ ᱧᱟᱢᱟ ᱚᱱᱟ ᱠᱟᱨᱚᱱ ᱛᱮᱜᱮ ᱵᱟᱨ ᱦᱟᱡᱟᱨᱛᱮ ᱤᱧᱫᱚ ᱠᱷᱩᱵ ᱮᱠᱴᱟ ᱵᱟᱹᱧ ᱯᱚᱪᱷᱚᱱᱫᱚᱣᱟᱜᱼᱟ ᱥᱮ ᱵᱟᱝ ᱵᱷᱟᱜᱮᱭᱟ ᱟᱹᱰᱤᱜᱮ ᱦᱟᱢᱟᱞ ᱜᱮᱭᱟ ᱛᱟᱨ ᱢᱚᱫᱽᱫᱷᱮᱨᱮ ᱦᱚᱨᱚᱜ ᱵᱟᱲᱟᱭᱦᱚᱸ ᱟᱹᱰᱤ ᱡᱩᱛ ᱫᱚ ᱵᱟᱝ ᱟᱹᱭᱠᱟᱹᱜᱼᱟ